ᱥᱚᱦᱚᱨ ᱵᱟᱡᱟᱨ ᱫᱚ ᱚᱱᱟ ᱠᱷᱟᱹᱛᱤᱨ ᱠᱚ ᱪᱟᱞᱟᱜ ᱠᱟᱱᱟ ᱠᱟᱹᱣᱰᱤ ᱟᱛᱳ ᱫᱤᱥᱚᱢ ᱨᱮ ᱛᱟᱦᱮᱸ ᱠᱟᱛᱮ ᱫᱚ ᱠᱟᱹᱣᱰᱤ ᱦᱚᱸ ᱵᱟᱭ ᱟᱨᱡᱟᱜ ᱠᱟᱱᱟ ᱚᱱᱟ ᱞᱟᱹᱜᱤᱫ ᱠᱟᱹᱣᱰᱤ ᱟᱨᱡᱟᱣ ᱞᱟᱹᱜᱤᱫ ᱠᱚ ᱪᱟᱞᱟᱜ ᱠᱟᱱᱟ ᱟᱨ ᱥᱚᱦᱚᱨ ᱵᱟᱡᱟᱨ ᱨᱮᱫᱚ ᱚᱱᱠᱟᱱ ᱦᱚᱲ ᱥᱟᱞᱟᱜ ᱧᱟᱯᱟᱢᱟ ᱡᱟᱦᱟᱸᱭ ᱵᱟᱢ ᱧᱟᱯᱟᱢᱟ ᱢᱟᱲᱟᱝ ᱵᱟᱢ ᱧᱟᱯᱟᱢ ᱠᱚᱜᱼᱟ ᱵᱟᱢ ᱨᱚᱯᱚᱲ ᱠᱟᱱᱟ ᱚᱱᱠᱟᱱ ᱦᱚᱲ ᱥᱟᱞᱟᱜ ᱦᱚᱢ ᱧᱟᱯᱟᱢ ᱟᱭᱟ ᱛᱳ ᱦᱚᱲ ᱥᱟᱞᱟᱜ ᱦᱚᱢ ᱧᱟᱯᱟᱢᱟ ᱠᱤ ᱡᱟᱦᱟᱸᱭ ᱟᱢᱮᱢ ᱴᱷᱤᱠᱟ ᱟᱠᱟᱫᱮᱭᱟ ᱤᱭᱟᱹ ᱠᱟᱫᱮᱭᱟ ᱚᱱᱠᱟ ᱦᱚᱸ ᱟᱨ ᱱᱚᱰᱮ ᱛᱟᱦᱮᱸ ᱠᱟᱛᱮ ᱫᱚ ᱡᱟᱦᱟᱱᱟᱜ ᱠᱳᱱᱚ ᱟᱛᱳ ᱫᱤᱥᱚᱢ ᱨᱮᱫᱚ ᱯᱩᱭᱥᱟᱹ ᱴᱟᱠᱟ ᱟᱜ ᱢᱚᱛᱞᱚᱵ ᱵᱟᱭ ᱟᱨᱡᱟᱜ ᱠᱟᱱᱟ ᱠᱷᱟᱱ ᱫᱚ ᱚᱱᱟ ᱞᱟᱹᱜᱤᱫ ᱥᱚᱦᱚᱨ ᱵᱟᱡᱟᱨ ᱫᱚᱠᱚ ᱪᱟᱞᱟᱜ ᱠᱟᱱᱟ ᱡᱮᱢᱚᱱ ᱛᱮ ᱡᱟᱦᱟᱱᱟᱜ ᱱᱮᱛᱟᱨ ᱫᱚ ᱫᱤᱥᱚᱢ ᱨᱮᱦᱚᱸ ᱠᱟᱹᱣᱰᱤ ᱵᱟᱝᱠᱷᱟᱱ ᱫᱚ ᱪᱮᱫ ᱦᱚᱸ ᱵᱟᱭ ᱪᱟᱞᱟᱜ ᱠᱟᱱᱟ ᱥᱩᱱᱩᱢ ᱠᱤᱨᱤᱧᱭᱟᱛᱳ ᱪᱟᱣᱞᱮ ᱠᱤᱨᱤᱧ ᱡᱟᱦᱟᱱᱟᱜ ᱜᱮ ᱚᱱᱠᱟᱜᱮ ᱚᱱᱟ ᱨᱮᱱᱟᱜ ᱦᱚᱸ ᱤᱭᱟᱹ ᱚᱱᱟ ᱫᱚ ᱯᱩᱭᱥᱟᱹ ᱫᱚ ᱞᱟᱹᱠᱛᱤᱜ ᱠᱟᱱ ᱜᱮᱭᱟ ᱡᱩᱫᱤ ᱚᱱᱟ ᱦᱚᱸ ᱵᱟᱢ ᱞᱟᱹᱠᱛᱤ ᱫᱟᱲᱮᱭᱟᱜᱼᱟ ᱚᱱᱟ ᱞᱟᱹᱜᱤᱫ ᱥᱚᱦᱚᱨ ᱵᱟᱡᱟᱨ ᱫᱚᱠᱚ ᱪᱟᱞᱟᱜ ᱠᱟᱱᱟ ᱥᱚᱦᱚᱨ ᱵᱟᱡᱟᱨ ᱨᱮᱫᱚ ᱠᱟᱹᱢᱤᱭᱮᱫᱼᱟ ᱠᱚ ᱢᱮᱦᱱᱚᱛ ᱮᱜᱼᱟ ᱠᱚ ᱟᱠᱚᱣᱟᱜ ᱚᱸᱰᱮ ᱯᱩᱭᱥᱟᱹ ᱴᱟᱠᱟ ᱠᱚ ᱟᱨᱡᱟᱣ ᱮᱜᱼᱟ ᱟᱨ ᱚᱱᱛᱮ ᱨᱮᱜᱮ ᱠᱚ ᱛᱟᱦᱮᱱ ᱠᱟᱱᱟ ᱡᱮᱢᱚᱱ ᱛᱮ ᱱᱚᱰᱮ ᱫᱚ ᱪᱮᱫ ᱟᱛᱳ ᱨᱮᱫᱚ ᱪᱟᱥ ᱦᱚᱸ ᱵᱮᱥ ᱛᱮ ᱵᱟᱭ ᱪᱟᱞᱟᱜ ᱠᱟᱱᱟ ᱪᱟᱥ ᱦᱚᱸ ᱠᱟᱹᱢᱤ ᱠᱷᱟᱱ ᱫᱚᱢ ᱫᱟᱜ ᱡᱟᱹᱱᱤ ᱫᱟᱜ ᱢᱟ ᱱᱮᱛᱟᱨ ᱫᱚ ᱨᱩᱴᱤ ᱥᱤᱛᱩᱝ ᱵᱟᱹᱫᱽ ᱦᱚᱸ ᱠᱷᱟᱱ ᱫᱚ ᱪᱟᱥ ᱦᱚᱸ ᱟᱨᱡᱟᱣ ᱵᱟᱭ ᱟᱨᱡᱟᱜ ᱠᱟᱱᱟ ᱦᱳᱲᱳ ᱪᱟᱣᱞᱮ ᱠᱚ ᱮᱱᱠᱷᱟᱱ ᱫᱚ ᱚᱱᱟ ᱩᱭᱦᱟᱹᱨ ᱠᱚᱛᱮ ᱦᱚᱸ ᱥᱚᱦᱚᱨ ᱵᱟᱡᱟᱨ ᱠᱚ ᱪᱟᱞᱟᱜ ᱠᱟᱱᱟ ᱮᱢᱚᱱ ᱠᱤ ᱚᱱᱛᱮ ᱨᱮᱫᱚ ᱵᱮᱥ ᱫᱷᱟᱨᱟ ᱠᱚ ᱛᱟᱦᱮᱱᱟ ᱠᱟᱹᱣᱰᱤ ᱠᱚ ᱤᱭᱟᱹᱜ ᱠᱟᱱᱟ ᱛᱟᱠᱚ ᱟᱨ ᱱᱚᱰᱮ ᱫᱚ ᱪᱮᱫ ᱦᱚᱸ ᱵᱟᱭ ᱜᱟᱱᱚᱜ ᱠᱟᱱᱟ ᱪᱟᱥ ᱟᱢ ᱡᱟᱦᱟᱸ ᱛᱤᱱᱟᱹᱜ ᱮᱢ ᱪᱟᱥᱟ ᱤᱱᱟᱹᱜ ᱫᱤᱱ ᱜᱮᱢ ᱡᱚᱢᱟ ᱦᱟᱸᱰᱮ ᱫᱚᱢ ᱠᱟᱹᱢᱤᱭᱟᱢ ᱪᱤᱠᱟᱹᱭᱟᱢ